ᱤᱧᱟᱹᱜ ᱴᱚᱴᱷᱟᱨᱮ ᱟᱹᱰᱤᱜᱟᱱ ᱦᱚᱲ ᱡᱳᱜᱟᱡᱳᱜᱽ ᱢᱮᱱᱟᱜ ᱠᱚᱣᱟ ᱡᱟᱦᱟᱸᱞᱮᱠᱟ ᱦᱩᱭᱮᱱᱟ ᱠᱚ ᱠᱩᱬᱵᱤ ᱯᱮᱬᱮ ᱢᱟᱦᱟᱨᱟ ᱵᱤᱦᱟᱨᱤ ᱞᱟᱲᱠᱟ ᱠᱟᱢᱟᱨ ᱜᱷᱟᱴᱨᱟ ᱟᱹᱰᱤᱜᱟᱱ ᱢᱮᱱᱟᱜ ᱠᱚᱣᱟ ᱡᱳᱜᱟᱡᱳᱜᱽ ᱟᱨ ᱱᱩᱠᱩ ᱥᱟᱶᱛᱮ ᱢᱟᱱᱮ ᱫᱤᱱ ᱞᱮᱠᱟᱜᱮ ᱡᱳᱜᱟᱡᱚᱜᱽ ᱦᱩᱭᱩᱜᱼᱟ ᱟᱨ ᱱᱩᱠᱩᱫᱚ ᱢᱟᱱᱮ ᱟᱹᱛᱩ ᱥᱩᱨ ᱠᱚᱨᱮᱱ ᱠᱟᱱᱟᱠᱚ ᱟᱨ ᱟᱹᱛᱩᱨᱤᱱ ᱦᱚᱸ ᱠᱟᱱᱟ ᱠᱚ ᱟᱨ ᱱᱩᱠᱩ ᱥᱟᱶᱫᱚ ᱡᱳᱜᱟᱡᱳᱜᱽ ᱡᱟᱦᱟᱱ ᱯᱨᱚᱠᱟᱨ ᱛᱮᱜᱮ ᱦᱩᱭᱩᱜ ᱠᱟᱱ ᱜᱮᱭᱟ ᱟᱨ ᱫᱤᱱ ᱢᱚᱛᱚᱱᱜᱮ ᱦᱩᱭᱩᱜ ᱠᱟᱱᱟ ᱱᱩᱠᱩ ᱥᱟᱶᱫᱚ ᱟᱹᱰᱤᱜᱟᱱ ᱢᱮᱱᱟᱜ ᱠᱚᱣᱟ ᱡᱟᱦᱟᱸᱞᱮᱠᱟ ᱵᱤᱦᱟᱨᱤ ᱵᱟᱝᱜᱟᱞᱤ ᱦᱚᱸ ᱦᱮᱱᱟᱜ ᱠᱚᱣᱟ ᱡᱚᱛᱚ ᱨᱚᱠᱚᱢᱜᱮ ᱢᱮᱱᱟᱜ ᱠᱚᱣᱟ